ᱤᱱᱴᱟᱨᱱᱮᱴ ᱜᱮᱢ ᱫᱚ ᱩᱭᱦᱟᱹᱨ ᱵᱷᱟᱵᱽᱱᱟ ᱱᱤᱭᱟᱹᱭ ᱵᱚᱫᱚᱞ ᱟᱠᱟᱫᱟ ᱡᱮ ᱯᱷᱳᱱ ᱨᱮᱜᱮ ᱡᱚᱛᱚ ᱜᱤᱫᱽᱨᱟᱹ ᱠᱚ ᱵᱚᱞᱚ ᱠᱚᱜ ᱠᱟᱱᱟ ᱚᱠᱚᱭ ᱪᱚᱝ ᱯᱷᱨᱤ ᱯᱷᱟᱭᱟᱨ ᱚᱠᱚᱭ ᱪᱚᱝ ᱯᱟᱵᱡᱤ ᱱᱚᱣᱟ ᱠᱚᱜᱮ ᱠᱚ ᱠᱷᱮᱞ ᱠᱟᱱᱟ ᱟᱨ ᱢᱟᱲᱟᱝ ᱫᱚ ᱥᱮᱫᱟᱭ ᱜᱤᱫᱽᱨᱟᱹ ᱫᱚ ᱛᱚᱠᱷᱚᱱ ᱫᱚ ᱠᱨᱤᱠᱮᱴ ᱦᱩᱭᱱᱟ ᱯᱷᱩᱴᱵᱚᱞ ᱦᱩᱭᱱᱟ ᱚᱠᱟ ᱨᱮᱪᱚᱝ ᱰᱟᱹᱰᱤᱭᱟᱹ ᱠᱚ ᱠᱷᱮᱞᱟ ᱚᱱᱠᱟ ᱫᱟᱹᱲ ᱟᱠᱚ ᱩᱱ ᱠᱷᱮᱞ ᱟᱠᱚ ᱫᱚᱱ ᱟᱠᱚ ᱱᱤᱭᱟᱹ ᱠᱚᱜᱮ ᱩᱱ ᱛᱚᱠᱷᱚᱱ ᱛᱟᱦᱮᱸ ᱠᱟᱱᱟ ᱡᱟᱦᱟᱸᱛᱮ ᱜᱤᱫᱽᱨᱟᱹ ᱠᱚ ᱩᱱᱟᱹᱜ ᱨᱩᱣᱟᱹ ᱦᱟᱹᱥᱩ ᱨᱮᱱᱟᱜ ᱪᱤᱱᱛᱟᱹ ᱵᱟᱝ ᱛᱟᱦᱮᱸ ᱠᱟᱱᱟ ᱟᱨ ᱱᱤᱛᱚᱜ ᱫᱚ ᱡᱮᱢᱚᱱ ᱤᱱᱴᱟᱨᱱᱮᱴ ᱜᱮᱢ ᱫᱚ ᱱᱚᱝᱠᱟ ᱦᱩᱭᱩᱜ ᱠᱟᱱᱟ ᱯᱷᱳᱱ ᱡᱩᱫᱤ ᱥᱚᱢᱚᱭ ᱯᱷᱳᱱ ᱨᱮ ᱥᱚᱢᱚᱭ ᱵᱚᱱ ᱮᱢᱮᱜ ᱠᱷᱟᱱ ᱢᱮᱸᱫ ᱦᱚᱸᱭ ᱠᱷᱟᱨᱟᱵᱮᱫ ᱛᱟᱵᱚᱱᱟ ᱥᱟᱶ ᱥᱟᱛᱮ ᱟᱵᱚᱣᱟᱜ ᱢᱮᱱᱴᱟᱞᱤᱴᱤ ᱩᱱᱟᱹᱜ ᱵᱟᱭ ᱛᱟᱦᱮᱱ ᱠᱟᱱᱟ ᱡᱮ ᱤᱧ ᱪᱮᱫ ᱤᱧ ᱪᱤᱠᱟᱹᱭᱟ ᱪᱮᱫ ᱵᱟᱝᱼᱟ ᱯᱷᱳᱱ ᱨᱮᱜᱮ ᱥᱟᱨᱟ ᱠᱷᱚᱱᱟᱜ ᱫᱟᱠᱟ ᱡᱚᱢ ᱦᱚᱵᱚᱱ ᱦᱤᱲᱤᱧᱮᱜᱼᱟ ᱫᱟᱠᱟ ᱡᱚᱢ ᱥᱟᱶ ᱥᱟᱶ ᱛᱮᱦᱚᱸ ᱯᱷᱳᱱ ᱯᱷᱳᱱ ᱱᱚᱛᱮ ᱵᱷᱤᱰᱤᱭᱳᱢ ᱪᱟᱹᱞᱩ ᱟᱠᱟᱫ ᱜᱮᱭᱟ ᱟᱨ ᱱᱚᱛᱮ ᱫᱟᱠᱟ ᱦᱚᱸᱢ ᱡᱚᱢᱮᱫ ᱜᱮᱭᱟ ᱵᱟᱝᱠᱷᱟᱱ ᱥᱮᱨᱮᱧᱮᱢ ᱪᱟᱹᱞᱩ ᱟᱠᱟᱫ ᱜᱮᱭᱟ ᱠᱟᱹᱢᱤ ᱠᱟᱱ ᱜᱮᱭᱟᱢ ᱯᱷᱳᱱ ᱱᱤᱦᱟᱹᱛ ᱜᱮ ᱫᱚᱨᱠᱟᱨ ᱱᱤᱛᱚᱜ ᱫᱚᱨᱠᱟᱨ ᱯᱷᱳᱢ ᱵᱟᱝᱠᱷᱟᱱ ᱵᱟᱠᱚᱛᱟᱦᱮᱸ ᱠᱮ ᱠᱟᱱᱟ ᱢᱟᱱᱮ ᱪᱮᱫ ᱞᱮᱠᱟᱢ ᱵᱩᱡᱷᱟᱹᱣᱟ ᱡᱮ ᱯᱷᱳᱱ ᱜᱮ ᱛᱟᱠᱚ ᱡᱤᱣᱤ ᱟᱫᱷᱟ ᱡᱤᱣᱤ ᱯᱷᱳᱱ ᱨᱮ ᱢᱮᱱᱟᱜᱼᱟ ᱟᱫᱷᱟ ᱡᱤᱣᱤ ᱦᱚᱲᱢᱚ ᱨᱮ ᱢᱮᱱᱟᱜᱼᱟ ᱚᱱᱠᱟ ᱚᱱᱟ ᱞᱟᱹᱜᱤᱫ ᱜᱤᱫᱽᱨᱟᱹ ᱠᱚ ᱱᱚᱣᱟ ᱨᱮ ᱯᱟᱲᱦᱟᱣ ᱨᱮᱦᱚᱸ ᱠᱚ ᱱᱤᱛᱚᱜ ᱫᱚᱠᱚ ᱤᱭᱟᱹ ᱪᱟᱵᱟᱜ ᱠᱟᱱᱟ ᱰᱷᱤᱞᱟᱣᱮᱫ ᱟᱠᱚ ᱯᱟᱲᱦᱟᱣ ᱠᱚᱦᱚᱸ ᱱᱤᱛᱚᱜ ᱰᱷᱤᱞᱟᱹᱣᱮᱫ ᱟᱠᱚ ᱪᱤᱠᱟᱹᱛᱮ ᱪᱮᱫᱟᱜ ᱥᱮ ᱱᱤᱛᱚᱜ ᱫᱚ ᱡᱟᱦᱟᱱᱟᱜ ᱡᱩᱫᱤ ᱵᱟᱲᱟᱭ ᱥᱟᱱᱟ ᱠᱚᱣᱟ ᱤᱭᱩᱴᱩᱵᱽ ᱨᱮᱜᱮ ᱠᱚ ᱥᱟᱨᱡᱮᱜᱼᱟ ᱮᱱᱛᱮ ᱨᱮᱦᱚᱸ ᱩᱱᱤᱢᱟ ᱢᱟᱪᱮᱫ ᱤᱧ ᱠᱩᱞᱤᱭᱮᱭᱟ ᱱᱚᱣᱟ ᱵᱟᱹᱧ ᱵᱩᱡᱷᱟᱹᱣ ᱫᱟᱲᱮᱭᱟᱜ ᱠᱟᱱᱟ ᱚᱱᱠᱟ ᱫᱚ ᱵᱟᱝ ᱟ ᱵᱩᱡᱷᱟᱹᱣ ᱠᱮᱫ ᱵᱟᱭ ᱵᱩᱡᱷᱟᱹᱣ ᱠᱮᱫ ᱟᱡ ᱫᱚ ᱥᱩᱫᱩ ᱯᱷᱳᱱ ᱢᱳᱵᱟᱭᱤᱞ ᱨᱮᱜᱮ ᱧᱮᱞᱟᱭ ᱡᱟᱦᱟᱱᱟᱜ ᱡᱩᱫᱤ ᱦᱚᱸ ᱵᱟᱲᱟᱭ ᱠᱮᱭᱟᱭ ᱚᱱᱟ ᱠᱷᱟᱹᱛᱤᱨ ᱥᱮᱫᱟᱭᱟᱜ ᱯᱟᱲᱦᱟᱣ ᱨᱮ ᱟᱨ ᱱᱤᱛᱚᱜᱟᱜ ᱯᱟᱲᱦᱟᱣ ᱨᱮ ᱵᱚᱦᱩᱛ ᱚᱱᱛᱚᱨ ᱢᱮᱱᱟᱜᱼᱟ ᱥᱮᱫᱟᱭ ᱫᱚ ᱯᱩᱨᱟᱹ ᱵᱩᱡᱷᱟᱹᱣ ᱟᱛᱮᱫ ᱯᱩᱨᱟᱹ ᱰᱤᱴᱮᱞ ᱨᱮ ᱢᱟᱱᱮ ᱯᱩᱨᱟᱹ ᱡᱚᱛᱷᱟᱛ ᱦᱟᱹᱵᱤᱡ ᱠᱚ ᱴᱷᱤᱠᱟᱭᱟ ᱟᱨ ᱡᱩᱫᱤ ᱡᱟᱦᱟᱸ ᱫᱟᱨᱮ ᱨᱮᱦᱮᱫ ᱠᱷᱚᱱᱟᱜ ᱟᱢ ᱰᱚᱜ ᱦᱟᱹᱵᱤᱡ ᱡᱩᱫᱤ ᱵᱟᱢ ᱴᱷᱤᱠᱟᱹ ᱫᱟᱲᱮᱭᱟᱜᱼᱟ ᱱᱚᱣᱟ ᱪᱮᱫᱠᱟ ᱠᱟᱛᱮᱫ ᱪᱤᱠᱟᱹ ᱟᱠᱟᱱᱟ ᱪᱮᱠᱟ ᱠᱟᱛᱮᱫ ᱡᱚᱛᱚᱱ ᱦᱟᱨᱟ ᱠᱟᱜᱼᱟ ᱚᱱᱠᱟ ᱜᱮ ᱡᱩᱫᱤ ᱟᱢ ᱵᱟᱢ ᱵᱩᱡᱷᱟᱹᱣ ᱫᱟᱲᱮᱭᱟᱜᱼᱟ ᱱᱚᱣᱟ ᱨᱮᱭᱟᱜ ᱢᱟᱱᱱᱚᱛᱟ ᱮᱱᱠᱷᱟᱱ ᱫᱚ ᱟᱢ ᱫᱚ ᱯᱟᱲᱦᱟᱣ ᱨᱮᱱᱟᱜ ᱦᱚᱸ ᱠᱳᱱᱳ ᱢᱟᱱᱱᱚᱛᱟ ᱵᱟᱢ ᱴᱷᱤᱠᱟᱹ ᱫᱟᱲᱮᱭᱟᱜᱼᱟ ᱪᱮᱫᱟᱜ ᱥᱮ ᱟᱵᱚ ᱯᱷᱳᱱ ᱨᱮᱫᱚ ᱱᱚᱝᱠᱟ ᱵᱚᱱ ᱯᱟᱲᱦᱟᱜ ᱠᱟᱱᱟ ᱡᱮ ᱦᱚᱸ ᱵᱟᱲᱟᱭ ᱧᱟᱢᱮᱫᱟᱹᱧ ᱱᱚᱣᱟ ᱨᱮᱱᱟᱜ ᱦᱩᱭᱱᱟ ᱱᱤᱱᱟᱹᱜ ᱤᱧ ᱵᱟᱲᱟᱭᱟ ᱢᱮᱱᱠᱷᱟᱱ ᱟᱵᱚ ᱢᱟᱲᱟᱝ ᱥᱮᱫᱟᱭ ᱫᱚ ᱪᱮᱫ ᱞᱮᱠᱟᱞᱮ ᱯᱟᱲᱦᱟᱜ ᱛᱟᱦᱮᱸ ᱟᱞᱮᱫᱚ ᱡᱟᱦᱟᱸ ᱵᱟᱞᱮ ᱵᱟᱲᱟᱭᱟ ᱚᱱᱟ ᱫᱚᱞᱮ ᱠᱩᱞᱤ ᱛᱟᱦᱮᱱᱟ ᱱᱚᱣᱟ ᱵᱟᱹᱧ ᱵᱟᱲᱟᱭᱟ ᱱᱚᱣᱟ ᱪᱤᱠᱟᱹ ᱠᱟᱛᱮᱫ ᱱᱚᱝᱠᱟ ᱦᱩᱭᱮᱱᱟ ᱪᱤᱠᱟᱹ ᱠᱟᱛᱮᱫ ᱵᱟᱝᱼᱟ ᱢᱮᱱᱠᱷᱟᱱ ᱱᱮᱛᱟᱨ ᱫᱚ ᱵᱟᱝᱼᱟ ᱮᱱᱥᱟᱨ ᱱᱚᱝᱠᱟ ᱢᱟᱱᱮ ᱞᱟᱹᱱᱟᱹᱭ ᱛᱟᱦᱮᱱᱟ ᱡᱟᱦᱟᱸ ᱡᱩᱫᱤ ᱧᱮᱞ ᱟᱠᱟᱫᱟᱭ ᱡᱮ ᱱᱤᱭᱟᱹ ᱨᱮᱱᱟᱜ ᱞᱟᱹᱱᱟᱹᱭ ᱱᱤᱱᱟᱹᱜ ᱜᱮ ᱦᱩᱭᱜᱼᱟ ᱮᱱᱠᱷᱟᱱ ᱟᱡ ᱱᱚᱣᱟ ᱜᱮ ᱚᱞ ᱠᱮᱫᱛᱮ ᱦᱩᱭᱱᱟ ᱮᱱᱠᱷᱟᱱ ᱟᱡᱫᱚ ᱱᱚᱣᱟ ᱫᱚ ᱵᱟᱭ ᱠᱩᱥᱤᱜᱼᱟ ᱱᱚᱣᱟ ᱫᱚ ᱵᱟᱭ ᱪᱤᱱᱛᱟᱹ ᱵᱷᱟᱵᱱᱟᱭᱟ ᱡᱮ ᱪᱤᱠᱟᱹ ᱠᱟᱛᱮᱫ ᱦᱮᱡ ᱮᱱᱟ ᱢᱮᱱᱛᱮᱫ ᱚᱱᱟ ᱠᱚᱫᱚ ᱵᱟᱭ ᱩᱭᱦᱟᱹᱨᱟ ᱠᱷᱟᱹᱞᱤ ᱟᱡ ᱫᱚ ᱱᱚᱣᱟ ᱮᱱᱥᱟᱨ ᱢᱮᱱᱟᱜᱼᱟ ᱚᱱᱟ ᱱᱚᱣᱟ ᱨᱮᱱᱟᱜ ᱞᱟᱹᱱᱟᱹᱭ ᱱᱚᱣᱟ ᱠᱟᱱᱟ ᱱᱚᱣᱟᱧ ᱚᱞ ᱠᱟᱜᱼᱟ ᱚᱱᱠᱟᱭᱟᱭ ᱚᱱᱟ ᱠᱷᱟᱹᱛᱤᱨ ᱯᱷᱳᱱ ᱨᱮᱱᱟᱜ ᱤᱱᱴᱟᱨᱱᱮᱴ ᱟᱨ ᱱᱤᱛᱚᱜ ᱡᱩᱫᱤ ᱤᱱᱴᱟᱨᱱᱮᱴ ᱮᱢ ᱵᱤ ᱛᱟᱭᱮ ᱪᱟᱵᱟᱠᱚᱜᱼᱟ ᱮᱱᱠᱷᱟᱱ ᱚᱱᱟ ᱵᱟᱠᱷᱨᱟ ᱦᱚᱸ ᱟᱞᱟᱜ ᱛᱮ ᱨᱤᱪᱟᱨᱡ ᱟᱭ ᱮᱱᱛᱮ ᱨᱮᱦᱚᱸ ᱟᱡᱫᱚ ᱯᱷᱳᱱ ᱫᱚᱨᱠᱟᱨ ᱧᱮᱞᱟᱭ ᱚᱱᱟ ᱠᱷᱟᱹᱛᱤᱨ ᱱᱮᱛᱟᱨ ᱜᱤᱫᱽᱨᱟᱹ ᱫᱚ ᱚᱠᱚᱭ ᱪᱚᱝ ᱞᱟᱛᱣᱟ ᱠᱚ ᱧᱟᱢ ᱠᱚᱣᱟ ᱡᱟᱸᱜᱟ ᱦᱟᱹᱥᱩ ᱚᱠᱚᱭ ᱪᱚᱝ ᱰᱟᱱᱰᱟ ᱦᱟᱹᱥᱩ ᱚᱠᱚᱭ ᱪᱚᱝ ᱢᱮᱸᱫ ᱨᱮᱱᱟᱜ ᱦᱟᱹᱥᱩ ᱛᱟᱦᱮᱱ ᱛᱟᱭᱟ ᱢᱮᱸᱫ ᱨᱮᱛᱟᱭ ᱯᱨᱳᱵᱞᱮᱢ ᱚᱠᱚᱭ ᱪᱚᱝ ᱧᱤᱫᱟᱹ ᱵᱟᱭ ᱧᱮᱧᱮᱞ ᱚᱠᱚᱭ ᱪᱚᱝ ᱥᱤᱧᱼᱢᱟᱨᱥᱟᱞ ᱵᱟᱭ ᱧᱮᱧᱮᱞ ᱚᱠᱚᱭ ᱠᱚᱪᱚᱝ ᱪᱚᱥᱢᱟ ᱞᱟᱜᱟᱣ ᱟᱠᱚ ᱚᱠᱚᱭ ᱪᱚᱝ ᱯᱷᱳᱱ ᱫᱟᱵᱟᱣ ᱫᱟᱵᱟᱣᱛᱮ ᱠᱟᱹᱴᱩᱵ ᱜᱮᱛᱟᱭ ᱠᱷᱤᱭᱟᱹᱣᱮᱱ ᱚᱱᱠᱟ ᱟᱹᱰᱤ ᱠᱤᱪᱷᱩ ᱟᱨ ᱨᱩᱣᱟᱹ ᱨᱟᱵᱟᱝ ᱢᱮᱱᱟᱜᱼᱟ ᱡᱟᱦᱟᱸ ᱯᱷᱳᱱ ᱟᱵᱚ ᱤᱱᱴᱟᱨᱱᱮᱴ ᱛᱮ ᱦᱚᱲᱮ ᱤᱭᱟᱹ ᱪᱟᱵᱟᱭᱮᱫ ᱵᱚᱱᱟ ᱵᱚᱨᱵᱟᱫ ᱪᱟᱵᱟᱭᱮᱫ ᱵᱚᱱᱟ ᱢᱮᱱᱠᱷᱟᱱ ᱢᱤᱫ ᱦᱤᱥᱟᱹᱵ ᱛᱮᱫᱚ ᱴᱷᱤᱠ ᱜᱮᱭᱟ ᱢᱤᱫ ᱦᱤᱥᱟᱹᱵ ᱛᱮᱫᱚ ᱵᱟᱹᱲᱩᱡ ᱜᱮᱭᱟ ᱟᱵᱚ ᱡᱟᱦᱟᱸ ᱞᱮᱠᱟ ᱵᱚᱱ ᱤᱭᱩᱡᱟ ᱤᱱᱴᱟᱨᱱᱮᱴ ᱚᱱᱠᱟᱜᱮ ᱵᱷᱟᱹᱜᱤᱭᱟ ᱟᱵᱚ ᱡᱩᱫᱤ ᱵᱮᱥ ᱠᱟᱹᱢᱤ ᱨᱮᱵᱚᱱ ᱤᱣᱩᱡᱟ ᱸ ᱚᱱᱟ ᱫᱚ ᱴᱷᱤᱠ ᱜᱮᱭᱟ ᱟᱵᱚ ᱡᱩᱫᱤ ᱵᱟᱹᱲᱤᱡ ᱠᱟᱹᱢᱤ ᱨᱮᱵᱚᱱ ᱤᱣᱩᱡᱟ ᱮᱱᱠᱷᱟᱱ ᱫᱚ ᱵᱟᱹᱲᱤᱡ ᱜᱮᱭᱟ ᱪᱮᱫᱟᱜ ᱥᱮ ᱤᱱᱴᱟᱨᱱᱮᱴ ᱨᱮᱱᱟᱜ ᱦᱚᱸ ᱡᱚᱛᱚ ᱡᱤᱱᱤᱥ ᱨᱮᱱᱟᱜ ᱜᱮ ᱵᱟᱨᱭᱟ ᱛᱟᱦᱮᱱᱟ ᱢᱤᱫᱴᱟᱝ ᱤᱭᱟᱛᱚ ᱵᱮᱥ ᱤᱭᱟᱛᱚ ᱵᱟᱹᱲᱤᱡ ᱢᱮᱱᱠᱷᱟᱱ ᱟᱵᱚ ᱡᱩᱫᱤ ᱵᱮᱥᱵᱚᱱ ᱠᱟᱹᱢᱤᱭᱟ ᱮᱱᱠᱷᱟᱱ ᱟᱵᱚᱣᱟᱜ ᱜᱮ ᱵᱷᱟᱹᱜᱤᱭᱟ ᱟᱨ ᱵᱟᱹᱲᱤᱡ ᱵᱚᱱ ᱠᱟᱹᱢᱤ ᱠᱷᱟᱱ ᱟᱵᱚᱣᱟᱜ ᱜᱮ ᱵᱷᱩᱞ ᱚᱱᱟ ᱠᱷᱟᱹᱛᱤᱨ ᱱᱚᱣᱟ ᱠᱚᱫᱚ ᱨᱩᱣᱟᱹ ᱨᱟᱵᱟᱝ ᱵᱚᱱ ᱟᱵᱚ ᱱᱤᱡᱮ ᱛᱮᱜᱮ ᱵᱚᱱ ᱟᱨᱡᱟᱣ ᱡᱚᱝᱼᱚᱜ ᱠᱟᱱᱟ ᱮᱱᱠᱷᱟᱱ ᱟᱵᱚ ᱡᱩᱫᱤ ᱟᱵᱚ ᱡᱩᱫᱤ ᱱᱤᱡᱮᱨᱟᱜ ᱦᱚᱲᱢᱚ ᱡᱩᱫᱤ ᱵᱮᱥ ᱫᱚᱦᱚ ᱥᱟᱱᱟᱭᱮᱫ ᱵᱚᱱᱟ ᱮᱱᱠᱷᱟᱱ ᱨᱩᱣᱟᱹ ᱠᱚ ᱟᱞᱚᱵᱚᱱ ᱡᱳᱜᱟᱲ ᱡᱚᱱᱚᱜᱼᱢᱟ ᱚᱱᱟ ᱠᱷᱟᱹᱛᱤᱨ ᱩᱱᱟᱹᱜ ᱫᱚ ᱟᱞᱚᱵᱚᱱ ᱵᱮᱵᱚᱦᱟᱨᱢᱟ ᱤᱱᱴᱟᱨᱱᱮᱴ ᱫᱚ ᱟᱨ ᱩᱱᱟᱹᱜ ᱟᱞᱚ ᱯᱷᱳᱱ ᱨᱮ ᱟᱞᱚ ᱵᱚᱱᱢᱟ ᱠᱷᱮᱞ ᱠᱚᱫ ᱡᱮᱢᱚᱱ ᱵᱟᱦᱨᱮ ᱨᱮᱜᱮ ᱵᱚᱱ ᱠᱟᱹᱢᱤᱢᱟ ᱠᱷᱮᱞ ᱠᱚᱫ ᱫᱚ ᱴᱟᱺᱰᱤ ᱢᱟᱴᱷ ᱵᱚᱱ ᱪᱟᱞᱟᱜᱢᱟ ᱟᱹᱭᱩᱵ ᱵᱮᱲᱟ ᱫᱟᱹᱲᱢᱟᱵᱚᱱ ᱤᱭᱟᱛᱚ ᱨᱚᱲᱢᱟᱵᱚᱱ ᱦᱚᱲ ᱥᱟᱞᱟᱜ ᱵᱚᱱ ᱜᱟᱛᱮᱜ ᱵᱟᱲᱟᱜᱼᱢᱟ ᱫᱩᱲᱩᱵ ᱵᱟᱲᱟᱜᱼᱢᱟ ᱤᱱᱟᱹᱠᱚᱜᱮ ᱦᱩᱭᱩᱜ ᱠᱟᱱᱟ ᱯᱷᱳᱱ ᱨᱮᱫᱚ ᱥᱟᱨᱟ ᱜᱷᱟᱹᱲᱤᱡ ᱥᱟᱨᱟ ᱠᱷᱚᱱᱟᱜ ᱫᱚ ᱵᱟᱝᱼᱟ ᱡᱚᱠᱷᱚᱱ ᱞᱟᱹᱠᱛᱤᱭᱟᱱ ᱛᱚᱠᱷᱚᱱ ᱜᱮ ᱯᱷᱳᱱ ᱫᱚᱵᱚᱱ ᱤᱣᱩᱢᱟ ᱥᱮ ᱤᱱᱴᱟᱨᱱᱮᱴ ᱜᱮᱢ ᱫᱚᱵᱚᱱ ᱠᱷᱮᱞᱢᱟ